ᱢᱚᱬᱮ ᱜᱚᱴᱟᱝ ᱯᱚᱱᱚᱛ ᱢᱤᱫᱴᱟᱹᱝ ᱫᱚ ᱦᱟᱸᱜ ᱡᱷᱟᱲᱠᱷᱚᱸᱰ ᱯᱚᱱᱚᱛ ᱫᱚᱥᱟᱨ ᱨᱮᱫᱚ ᱱᱟᱜ ᱵᱤᱦᱟᱨ ᱯᱚᱱᱚᱛ ᱛᱮᱥᱟᱨ ᱨᱮᱫᱚ ᱵᱟᱝᱞᱟ ᱯᱚᱱᱚᱛ ᱟᱨ ᱯᱩᱱᱟᱹᱜ ᱨᱮᱫᱚ ᱦᱟᱜ ᱳᱰᱤᱥᱟ ᱯᱚᱱᱚᱛ ᱟᱨ ᱢᱚᱬᱮ ᱨᱮᱫᱚ ᱚᱱᱫᱷᱨᱚᱯᱚᱨᱫᱮᱥ